ᱱᱚᱝᱠᱟᱱᱟᱜ ᱢᱤᱫᱴᱟᱝ ᱯᱩᱛᱷᱤ ᱛᱟᱸᱦᱮ ᱠᱟᱱᱟ ᱡᱟᱸᱦᱟ ᱫᱚ ᱦᱩᱭᱩᱜ ᱠᱟᱱᱟ ᱜᱤᱫᱽᱨᱟᱹ ᱞᱟᱹᱜᱤᱫ ᱜᱤᱫᱽᱨᱟᱹ ᱞᱟᱹᱜᱤᱫ ᱜᱮ ᱢᱤᱫᱴᱟᱝ ᱜᱚᱞᱯᱚ ᱡᱟᱸᱦᱟ ᱜᱚᱞᱯᱚ ᱫᱚ ᱦᱩᱭᱩᱜ ᱠᱟᱱᱟ ᱢᱤᱫ ᱦᱟᱲᱟᱢᱮ ᱛᱟᱸᱦᱮ ᱠᱟᱱᱟ ᱛᱳ ᱩᱱᱤ ᱦᱟᱲᱟᱢ ᱫᱚ ᱨᱳᱡᱫᱤᱱ ᱢᱤᱫᱴᱮᱱ ᱦᱳᱲᱳ ᱜᱚᱰᱟ ᱦᱚᱨᱦᱚᱭᱮᱫ ᱛᱟᱸᱦᱮᱱᱟ ᱟᱨ ᱚᱱᱟ ᱦᱩᱲᱩ ᱜᱚᱰᱟᱨᱮ ᱨᱳᱡᱫᱤᱱ ᱪᱮᱸᱬᱮ ᱠᱚ ᱦᱤᱡᱩᱜ ᱠᱟᱱ ᱛᱟᱸᱦᱮᱱᱟ ᱛᱳ ᱩᱱᱤ ᱦᱟᱲᱟᱢ ᱫᱚ ᱨᱳᱡ ᱫᱤᱱᱮ ᱞᱟᱜᱟ ᱠᱚᱣᱟ ᱦᱟᱭᱼᱦᱩᱭ ᱠᱤᱱᱛᱩ ᱪᱮᱬᱮ ᱫᱚ ᱚᱱᱟ ᱫᱚ ᱟᱸᱡᱚᱢ ᱟᱸᱡᱚᱢ ᱛᱮᱠᱚ ᱦᱮᱣᱟ ᱪᱟᱵᱟᱭᱮᱱ ᱛᱮ ᱟᱨ ᱩᱱᱠᱩ ᱪᱮᱬᱮ ᱫᱚ ᱵᱟᱠᱚ ᱫᱟᱹᱲ ᱫᱟ ᱛᱟᱭᱚᱢᱛᱮ ᱛᱳ ᱢᱮᱱᱠᱷᱟᱱ ᱢᱤᱫᱫᱤᱱ ᱫᱚ ᱚᱱᱟ ᱠᱷᱮᱛᱨᱮ ᱢᱤᱫᱴᱤᱡ ᱠᱷᱩᱱᱴᱤ ᱵᱤᱫ ᱠᱟᱛᱮᱜ ᱢᱤᱫᱴᱮᱡ ᱴᱤᱱ ᱮ ᱟᱸᱠᱟ ᱠᱟᱫᱟ ᱟᱨ ᱚᱱᱟ ᱴᱤᱱ ᱨᱮ ᱰᱷᱚᱝ ᱰᱷᱚᱝ ᱠᱚᱨᱮ ᱨᱩᱭ ᱫᱷᱩᱨᱟᱹᱣ ᱮᱱᱟ ᱛᱳ ᱨᱩ ᱠᱟᱛᱮᱜ ᱩᱱᱠᱩ ᱪᱮᱸᱬᱮ ᱫᱚ ᱚᱱᱟᱫᱚ ᱡᱩᱫᱟᱹ ᱰᱷᱮᱨ ᱟᱣᱟᱡ ᱠᱳ ᱟᱸᱡᱚᱢᱮᱫᱟ ᱚᱱᱟ ᱛᱮᱠᱚ ᱩᱰᱟᱹᱣ ᱫᱟᱹᱲ ᱫᱟ ᱩᱱᱤ ᱪᱮᱸᱬᱮ ᱫᱚ ᱩᱱᱤ ᱦᱟᱲᱟᱢ ᱫᱚ ᱛᱚᱠᱷᱚᱱ ᱚᱱᱰᱮ ᱚᱱᱠᱟ ᱟᱸᱡᱚᱢ ᱠᱟᱛᱮᱜ ᱦᱚᱸ ᱪᱮᱸᱬᱮ ᱡᱚᱠᱷᱚᱱ ᱠᱚ ᱦᱮᱣᱟᱭᱮᱱᱟ ᱟᱨ ᱵᱟᱠᱚ ᱫᱟᱹᱲ ᱮᱫᱟ ᱛᱚᱠᱷᱚᱱ ᱩᱱᱤ ᱦᱟᱲᱟᱢ ᱫᱚ ᱛᱚᱠᱷᱚᱱ ᱯᱟᱹᱥᱤ ᱚᱰᱟᱣ ᱠᱟᱜ ᱛᱟᱸᱦᱮᱱ ᱚᱱᱟ ᱠᱷᱮᱛᱨᱮ ᱛᱳ ᱩᱱᱤ ᱦᱟᱲᱟᱢ ᱫᱚ ᱚᱸᱰᱮ ᱠᱷᱚᱡᱮ ᱞᱟᱜᱟᱭᱮᱫ ᱠᱚᱣᱟ ᱟᱯᱮ ᱪᱸᱮᱬᱮ ᱫᱟᱹᱲ ᱠᱷᱟᱡ ᱫᱟᱹᱲ ᱯᱮ ᱟᱨ ᱵᱟᱝᱠᱷᱟᱱ ᱯᱟᱹᱥᱤ ᱞᱮᱱᱠᱷᱟᱱ ᱯᱮ ᱤᱧ ᱫᱚ ᱮᱠᱵᱟᱨᱮ ᱨᱟᱯᱟᱜ ᱠᱟᱛᱮᱜ ᱤᱧ ᱡᱚᱢ ᱯᱮᱭᱟ ᱮᱠᱫᱚᱢ ᱞᱟᱫ ᱠᱟᱛᱮᱜ ᱤᱧ ᱡᱚᱢ ᱯᱮᱭᱟ ᱛᱳ ᱚᱱᱟ ᱚᱠᱛᱚ ᱨᱮ ᱚᱱᱟ ᱠᱷᱮᱛ ᱦᱩᱲᱩ ᱠᱷᱮᱛ ᱛᱟᱞᱟᱨᱮ ᱢᱤᱫᱴᱮᱱ ᱛᱟᱹᱨᱩᱵᱽ ᱮ ᱛᱟᱸᱦᱮ ᱠᱟᱱᱟ ᱛᱟᱹᱨᱩᱵᱽ ᱮ ᱵᱚᱞᱚ ᱠᱟᱱ ᱛᱟᱸᱦᱮᱱᱟ ᱛᱳ ᱩᱱᱤ ᱦᱟᱲᱟᱢ ᱡᱚᱠᱷᱚᱱ ᱚᱱᱠᱟᱭ ᱨᱚᱲᱫᱟ ᱛᱚᱠᱷᱚᱱ ᱩᱱᱤ ᱛᱟᱹᱨᱩᱵᱽ ᱫᱚ ᱟᱹᱰᱤ ᱟᱸᱴ ᱮ ᱵᱚᱛᱚᱨᱚᱜ ᱠᱟᱱᱟ ᱤᱥ ᱛᱟᱦᱞᱮ ᱱᱚᱰᱮ ᱠᱷᱚᱡ ᱵᱟᱹᱧ ᱫᱟᱹᱲ ᱫᱟᱲᱮᱜᱼᱟ ᱱᱤᱛᱚᱜ ᱡᱚᱫᱤᱧ ᱩᱰᱩᱠᱚᱜᱼᱟ ᱛᱟᱦᱞᱮ ᱦᱚᱲ ᱠᱚ ᱧᱮᱞᱤᱧᱟ ᱫᱟᱞ ᱜᱚᱡᱤᱧ ᱟᱠᱳ ᱛᱳ ᱱᱩᱭ ᱦᱟᱲᱟᱢ ᱡᱚᱠᱷᱚᱡ ᱱᱚᱝᱠᱟᱭ ᱢᱮᱱᱫᱟ ᱛᱟᱦᱞᱮ ᱤᱧ ᱪᱮᱫ ᱤᱧ ᱪᱮᱠᱟᱭᱟ ᱛᱚᱠᱷᱚᱱ ᱩᱱᱤ ᱛᱟᱹᱨᱩᱵᱽ ᱠᱚᱭᱚᱜ ᱵᱟᱲᱟ ᱠᱟᱛᱮᱜ ᱧᱮᱞ ᱠᱟᱱᱟ ᱢᱤᱫ ᱴᱮᱱ ᱢᱤᱫ ᱦᱚᱲᱜᱮ ᱢᱤᱫᱴᱮᱡ ᱦᱟᱲᱟᱢ ᱜᱮ ᱢᱮᱱᱟᱭᱟ ᱛᱳ ᱩᱱᱤ ᱛᱟᱹᱨᱩᱵᱽ ᱛᱚᱠᱷᱚᱱ ᱦᱟᱲᱟᱢ ᱴᱷᱮᱡ ᱵᱟᱹᱭ ᱵᱟᱹᱭᱛᱮ ᱦᱮᱡ ᱠᱟᱛᱮᱜ ᱦᱟᱲᱟᱢᱮ ᱢᱮᱛᱟᱭ ᱠᱟᱱᱟ ᱦᱟᱲᱟᱢ ᱵᱟ ᱟᱢᱡᱮ ᱱᱚᱜ ᱚᱭ ᱱᱚᱝᱠᱟᱢ ᱞᱟᱹᱭ ᱫᱟ ᱫᱟᱹᱲ ᱠᱷᱟᱡ ᱫᱟᱹᱲ ᱯᱮ ᱟᱨ ᱵᱟᱝᱠᱷᱟᱱ ᱞᱟᱫ ᱠᱟᱛᱮᱜ ᱤᱧ ᱡᱚᱢ ᱯᱮᱭᱟ ᱛᱳ ᱞᱟᱫ ᱫᱚ ᱪᱮᱫ ᱞᱮᱠᱟᱱᱟᱜ ᱠᱟᱛᱷᱟ ᱠᱚ ᱪᱮᱫ ᱢᱮᱛᱟᱜᱼᱟ ᱛᱳ ᱩᱱᱤ ᱦᱟᱲᱟᱢ ᱛᱚᱠᱷᱚᱱ ᱵᱩᱡᱷᱟᱹᱣ ᱠᱮᱫᱟᱭ ᱛᱟᱹᱨᱩᱵᱽ ᱧᱮᱞᱛᱮ ᱯᱨᱚᱛᱷᱚᱢ ᱫᱚ ᱫᱟᱹᱲ ᱮᱫ ᱛᱟᱸᱦᱮᱱᱟ ᱛᱚᱛᱠᱮ ᱩᱱᱤ ᱛᱟᱹᱨᱩᱵᱽ ᱮ ᱢᱮᱛᱟᱫᱮᱭᱟ ᱵᱟᱝ ᱵᱟᱝ ᱟᱞᱚᱢ ᱫᱟᱹᱲᱟ ᱦᱤᱡᱩᱜ ᱢᱮ ᱦᱤᱡᱩᱜ ᱢᱮ ᱛᱚᱠᱷᱚᱱ ᱩᱱᱤ ᱦᱟᱲᱟᱢ ᱛᱚᱠᱷᱚᱱᱮ ᱩᱱᱤ ᱦᱟᱲᱟᱢᱮ ᱢᱮᱱᱫᱟ ᱩᱱᱤ ᱛᱟᱹᱨᱩᱵᱽ ᱫᱚ ᱱᱤᱛᱚᱜ ᱢᱤᱫᱴᱮᱱ ᱵᱚᱠᱟ ᱵᱮᱱᱟᱣ ᱜᱟᱱᱚᱜᱼᱟ ᱟᱫᱚ ᱩᱱ ᱥᱚᱢᱚᱭ ᱩᱱᱤ ᱦᱟᱲᱟᱢ ᱫᱚ ᱛᱚᱠᱷᱚᱱ ᱛᱟᱹᱨᱩᱵᱽ ᱮ ᱢᱮᱛᱟ ᱫᱮᱭᱟ ᱳᱦ ᱚᱱᱟ ᱞᱟᱫ ᱡᱤᱱᱤᱥ ᱞᱟᱫ ᱡᱤᱱᱤᱥ ᱵᱟᱢ ᱵᱟᱲᱟᱭᱟ ᱪᱮᱫ ᱞᱮᱠᱟᱱᱟ ᱠᱚ ᱢᱮᱛᱟᱜᱼᱟ ᱵᱮᱥ ᱴᱷᱤᱠ ᱜᱮᱭᱟ ᱤᱧ ᱞᱟᱹᱭ ᱟᱢᱟ ᱟᱫᱚ ᱩᱱᱤ ᱛᱟᱹᱨᱩᱵᱽ ᱮ ᱢᱮᱛᱟᱭ ᱠᱟᱱᱟ ᱢᱤᱫᱴᱮᱡ ᱞᱟᱹᱴᱩ ᱯᱟᱨᱟᱝ ᱢᱤᱫᱴᱮᱡ ᱵᱟᱵᱮᱨ ᱟᱹᱜᱩᱭ ᱢᱮ ᱟᱨ ᱢᱤᱫᱴᱮᱡ ᱵᱚᱥᱛᱟ ᱟᱹᱜᱩᱭ ᱢᱮ ᱟᱨ ᱞᱟᱹᱴᱩ ᱯᱟᱨᱟ ᱢᱤᱫᱴᱮᱡ ᱦᱟᱹᱛᱩᱲᱤ ᱟᱹᱜᱩᱭ ᱢᱮ ᱛᱳ ᱚᱱᱠᱟ ᱜᱮ ᱩᱱᱤ ᱛᱟᱹᱨᱩᱵᱽ ᱮ ᱢᱮᱱᱫᱟ ᱱᱤᱭᱟᱹᱠᱩ ᱱᱤᱭᱟᱹᱠᱩᱧ ᱟᱹᱜᱩ ᱞᱮᱠᱷᱟᱡ ᱜᱮᱢ ᱩᱫᱩᱜ ᱟᱹᱧᱟ ᱛᱳ ᱟᱫᱚᱭ ᱢᱮᱱᱫᱟ ᱦᱮᱸ ᱟᱫᱚ ᱛᱚᱠᱷᱚᱱ ᱩᱱᱤ ᱛᱟᱹᱨᱩᱵᱽ ᱯᱟᱥᱮᱨᱮ ᱧᱮᱞ ᱟᱠᱟᱫᱮᱭᱟ ᱢᱤᱫᱴᱮᱡ ᱜᱟᱹᱭ ᱠᱚ ᱠᱷᱩᱱᱴᱟᱹᱣ ᱟᱠᱟᱫᱮ ᱛᱟᱸᱦᱮᱫᱼᱟ ᱛᱳ ᱩᱱᱤ ᱜᱟᱹᱭ ᱴᱷᱮᱡ ᱥᱮᱱ ᱠᱟᱛᱮᱜ ᱩᱱᱤ ᱦᱟᱹᱞᱩᱢ ᱜᱚᱫ ᱟᱫᱮᱭᱟ ᱩᱱᱤ ᱜᱟᱹᱭ ᱢᱟ ᱫᱟᱹᱲ ᱠᱮᱜ ᱛᱚᱯᱟᱜ ᱠᱟᱛᱮᱜ ᱛᱚᱠᱷᱚᱱ ᱚᱱᱟ ᱵᱟᱵᱮᱨ ᱢᱚᱴᱟ ᱵᱟᱵᱮᱨ ᱮ ᱟᱹᱜᱩ ᱠᱮᱫᱟ ᱛᱟᱨᱯᱚᱨ ᱟᱵᱟᱨ ᱪᱟᱞᱟᱜ ᱠᱟᱱᱟᱭ ᱪᱟᱞᱟᱜ ᱠᱟᱱᱟᱭ ᱢᱤᱫᱴᱮᱡ ᱠᱷᱟᱹᱡᱟᱹᱲᱤ ᱟᱠᱷᱨᱤᱧ ᱢᱤᱫᱴᱮᱡ ᱦᱚᱲ ᱛᱳ ᱞᱟᱹᱴᱩ ᱯᱟᱨᱟ ᱵᱚᱥᱛᱟᱨᱮ ᱠᱷᱟᱹᱡᱟᱲᱤ ᱤᱫᱤᱭᱮᱫ ᱛᱟᱸᱦᱮᱱᱟ ᱛᱳ ᱩᱱᱤ ᱦᱚᱲ ᱴᱷᱮᱡ ᱦᱚᱸ ᱚᱱᱠᱟ ᱡᱚᱠᱷᱚᱡ ᱮ ᱫᱟᱹᱲ ᱟᱹᱜᱩ ᱠᱮᱫᱟ ᱛᱚᱠᱷᱚᱱ ᱵᱟᱜᱷ ᱵᱟᱜᱷ ᱵᱚᱞᱮ ᱫᱟᱹᱲ ᱠᱮᱫᱟᱭ ᱟᱨ ᱚᱱᱟ ᱵᱚᱥᱛᱟᱭ ᱜᱤᱰᱤ ᱦᱚᱴᱚ ᱠᱟᱫᱟ ᱛᱚᱠᱷᱚᱱ ᱟᱵᱟᱨ ᱚᱱᱟ ᱵᱚᱥᱛᱟ ᱦᱚᱸᱭ ᱟᱹᱜᱩ ᱠᱮᱫᱟ ᱚᱱᱟᱯᱚᱨ ᱢᱤᱫᱴᱮᱱ ᱠᱟᱢᱟᱨ ᱴᱷᱮᱱᱮ ᱪᱟᱞᱟᱣ ᱱᱟ ᱛᱟᱹᱨᱩᱵᱽ ᱟᱨ ᱚᱸᱰᱮ ᱥᱮᱱ ᱠᱟᱛᱮᱫ ᱩᱱᱤ ᱠᱟᱢᱟᱨ ᱦᱚᱸ ᱛᱚᱠᱷᱚᱱᱮ ᱧᱮᱞ ᱠᱮᱫᱮᱭᱟ ᱳᱨᱮ ᱵᱟᱵᱟᱨᱮ ᱵᱟᱜᱷ ᱮᱥᱮᱪᱷᱮ ᱟᱨ ᱚᱱᱟ ᱦᱟᱹᱛᱩᱲᱤ ᱠᱚ ᱡᱚᱛᱚᱭ ᱧᱤᱨ ᱵᱟᱹᱜᱤ ᱦᱚᱴᱚ ᱟᱫᱟ ᱚᱱᱟ ᱦᱟᱹᱛᱩᱲᱤ ᱦᱚᱸ ᱚᱱᱠᱟᱛᱮ ᱩᱱᱤ ᱛᱟᱹᱨᱩᱵᱽ ᱮ ᱟᱜᱩ ᱠᱮᱫᱟ ᱩᱱᱤ ᱦᱟᱲᱟᱢ ᱴᱷᱮᱱ ᱟᱨ ᱛᱚᱠᱷᱚᱡ ᱩᱱᱤ ᱦᱟᱲᱟᱢ ᱚᱱᱟ ᱵᱚᱥᱛᱟ ᱵᱟᱵᱮᱨ ᱟᱨ ᱚᱱᱟ ᱦᱟᱹᱛᱩᱲᱤᱭ ᱟᱹᱜᱩ ᱟᱫᱮᱭᱟ ᱟᱨᱮ ᱢᱮᱛᱟᱭ ᱠᱟᱱᱟ ᱱᱚᱣᱟ ᱵᱚᱥᱛᱟ ᱨᱮ ᱟᱢ ᱵᱚᱞᱚᱜ ᱢᱮ ᱟᱨ ᱛᱟᱹᱨᱩᱵᱽ ᱮ ᱵᱷᱚᱨᱟᱣ ᱠᱮᱫᱮᱭᱟ ᱚᱱᱟ ᱵᱚᱥᱛᱟᱨᱮ ᱟᱨ ᱵᱟᱵᱮᱨᱛᱮ ᱟᱪᱪᱷᱟ ᱠᱚᱨᱮ ᱛᱚᱞ ᱠᱮᱫᱮᱭᱟ ᱟᱨ ᱛᱚᱠᱷᱚᱱ ᱚᱱᱟ ᱦᱟᱹᱛᱩᱲᱤᱛᱮ ᱟᱨ ᱡᱳᱨᱮ ᱡᱳᱨᱮ ᱠᱩᱴᱟᱢᱮᱫᱮ ᱠᱟᱱᱟ ᱟᱨᱮ ᱢᱮᱛᱟᱭ ᱠᱟᱱᱟ ᱞᱟᱫ ᱪᱮᱫ ᱞᱮᱠᱟᱱᱟᱜ ᱡᱤᱱᱤᱥ ᱠᱚ ᱢᱮᱛᱟᱜᱼᱟ ᱵᱩᱡᱷᱟᱹᱣ ᱠᱮᱫᱟᱢ ᱛᱟᱹᱨᱩᱵᱽ ᱱᱤᱛᱚᱜ ᱵᱩᱡᱷᱟᱹᱣ ᱮᱫ ᱠᱟᱱ ᱜᱮᱭᱟᱢ ᱛᱚᱠᱷᱚᱱ ᱩᱱᱤ ᱛᱟᱹᱨᱩᱵᱽ ᱦᱟᱹᱥᱩᱭᱮ ᱠᱟᱱ ᱨᱮᱦᱚᱸ ᱚᱱᱠᱟᱭ ᱫᱟᱭ ᱦᱮᱸ ᱵᱩᱡᱷᱟᱹᱣ ᱮᱜ ᱠᱟᱱ ᱜᱮᱭᱟᱹᱧ ᱦᱮᱸ ᱵᱩᱡᱷᱟᱹᱣ ᱮᱜ ᱠᱟᱱ ᱜᱮᱭᱟᱹᱧ ᱟᱫᱚ ᱟᱹᱰᱤ ᱢᱚᱸᱡ ᱮᱢ ᱟᱹᱭᱠᱟᱹᱣ ᱮᱫᱟ ᱛᱚᱠᱷᱚᱱ ᱩᱱᱤ ᱛᱟᱹᱨᱩᱵᱽ ᱮ ᱦᱟᱹᱥᱩᱭᱮᱫᱮ ᱠᱟᱱ ᱨᱮᱦᱚᱭ ᱢᱮᱱᱫᱟ ᱦᱮᱸ ᱟᱹᱰᱤ ᱢᱚᱸᱡ ᱤᱧ ᱟᱹᱭᱠᱟᱹᱣ ᱮᱫᱟ ᱛᱳ ᱱᱚᱝᱠᱟ ᱟᱸᱡᱚᱢ ᱟᱸᱡᱚᱢ ᱱᱚᱣᱟ ᱠᱟᱛᱷᱟ ᱟᱸᱡᱚᱢ ᱛᱮ ᱤᱧ ᱛᱚᱠᱷᱚᱱ ᱟᱹᱰᱤ ᱟᱸᱴ ᱞᱟᱸᱫᱟ ᱦᱚᱸ ᱥᱟᱱᱟ ᱞᱤᱫᱤᱧᱟ ᱟᱨ ᱞᱟᱸᱫᱟ ᱞᱟᱸᱫᱟᱛᱮ ᱟᱹᱰᱤ ᱜᱤᱫᱽᱨᱟᱹ ᱦᱚᱸ ᱟᱹᱰᱤ ᱤᱱᱴᱟᱨᱮᱥᱴ ᱫᱤᱭᱮ ᱠᱚ ᱞᱟᱸᱫᱟ ᱞᱮᱫᱟ ᱟᱨ ᱤᱧᱦᱚᱸ ᱟᱸᱰᱤ ᱟᱸᱴ ᱞᱟᱸᱫᱟ ᱞᱮᱫᱟ ᱛᱳ ᱚᱱᱠᱟ ᱦᱟᱹᱥᱩ ᱠᱮᱫᱮᱭᱟ ᱠᱩᱴᱟᱹ ᱠᱩᱴᱟᱹᱢ ᱛᱮ ᱠᱩᱴᱟᱹᱢ ᱜᱚᱡ ᱠᱮᱫᱮᱭᱟᱭ ᱟᱨ ᱥᱚᱰᱚᱜ ᱫᱟᱜ ᱨᱮ ᱟᱹᱛᱩ ᱠᱟᱫᱮᱭᱟᱭ ᱟᱨᱮ ᱪᱟᱞᱟᱣᱱᱟ ᱛᱳ ᱪᱮᱫ ᱞᱮᱠᱟ ᱞᱟᱫ ᱪᱮᱫ ᱠᱟᱱᱟᱜ ᱠᱚ ᱢᱮᱛᱟᱜᱼᱟ ᱚᱱᱟ ᱩᱱᱤ ᱛᱟᱹᱨᱩᱵᱽ ᱮ ᱵᱩᱡᱷᱟᱹᱣ ᱩᱛᱟᱹᱨ ᱠᱮᱫᱟ ᱮᱵᱚᱝ ᱡᱚᱠᱷᱚᱱᱮ ᱟᱹᱛᱩ ᱪᱟᱞᱟᱜ ᱠᱟᱱ ᱛᱟᱸᱦᱮᱜᱼᱟ ᱛᱳ ᱟᱭᱢᱟ ᱥᱟᱹᱜᱤᱧ ᱵᱷᱟᱥᱟᱣ ᱥᱮᱱ ᱠᱟᱛᱮᱜ ᱟᱨ ᱢᱤᱫᱴᱮᱡ ᱛᱟᱹᱨᱩᱵᱽ ᱡᱚᱠᱷᱚᱱ ᱚᱱᱟ ᱵᱚᱥᱛᱟᱭ ᱧᱮᱞ ᱧᱟᱢ ᱠᱮᱫᱟ ᱩᱱᱤ ᱫᱚ ᱛᱟᱹᱨᱩᱵᱽ ᱛᱚᱠᱷᱚᱱᱮ ᱢᱮᱱ ᱮᱫᱟ ᱪᱮᱫ ᱟᱹᱛᱩ ᱦᱤᱡᱩᱜ ᱠᱟᱱᱟ ᱚᱣᱟᱨ ᱞᱤᱜᱤᱧ ᱥᱮ ᱟᱨ ᱛᱚᱷᱚᱱ ᱚᱣᱟᱨ ᱠᱟᱛᱮᱜ ᱧᱮᱞ ᱵᱟᱲᱟ ᱠᱟᱛᱮᱫ ᱮ ᱜᱮᱨ ᱯᱚᱥᱟᱜ ᱠᱟᱛᱮᱫ ᱮ ᱧᱮᱞᱮ ᱠᱟᱱ ᱡᱮ ᱢᱤᱫᱴᱟᱱ ᱛᱟᱹᱨᱩᱵᱽ ᱜᱮ ᱟᱹᱛᱩ ᱢᱮᱱᱟᱭᱟ ᱛᱳ ᱠᱳᱱᱳ ᱨᱚᱠᱚᱢ ᱟᱫᱽᱢᱚᱨᱟ ᱠᱟᱛᱮᱜ ᱢᱮᱱᱟᱭᱟ ᱛᱚᱠᱷᱚᱱ ᱩᱱᱤ ᱠᱩᱞᱤ ᱠᱮᱫᱮᱭᱟ ᱟᱢᱟᱜ ᱱᱚᱝᱠᱟ ᱯᱚᱨᱤᱥᱛᱷᱤᱛᱤ ᱪᱮᱫᱟᱜ ᱛᱚᱠᱷᱚᱱ ᱩᱱᱤ ᱡᱚᱠᱷᱚᱱᱮ ᱞᱟᱹᱭ ᱟᱭ ᱠᱟᱱᱟ ᱱᱚᱝᱠᱟ ᱡᱮ ᱞᱟᱫ ᱪᱮᱫ ᱡᱤᱱᱤᱥ ᱠᱚ ᱢᱮᱛᱟᱜᱼᱟ ᱚᱱᱟ ᱢᱤᱫᱴᱮᱡ ᱦᱟᱲᱟᱢ ᱴᱷᱮᱱᱤᱧ ᱠᱩᱞᱤ ᱞᱮᱫᱟ ᱛᱳ ᱚᱱᱟ ᱩᱱᱤ ᱤᱧᱟᱹᱜ ᱯᱚᱨᱤᱥᱛᱷᱤᱛᱤ ᱱᱚᱜᱼᱚᱭ ᱱᱚᱝᱠᱟ ᱟᱠᱟᱫᱟᱭ ᱟᱨ ᱩᱱᱤ ᱛᱟᱹᱨᱩᱵᱽ ᱦᱚᱸ ᱩᱱᱤᱴᱟᱜ ᱛᱟᱹᱨᱩᱵᱽ ᱦᱚᱸ ᱟᱨ ᱛᱚᱠᱷᱚᱱ ᱮᱛᱳᱭ ᱞᱟᱸᱫᱟᱭ ᱫᱟ ᱮ ᱛᱳᱭ ᱞᱟᱸᱫᱟᱭ ᱫᱟ ᱢᱟᱱᱮ ᱞᱟᱸᱫᱟ ᱞᱟᱸᱫᱟᱛᱮ ᱟᱨ ᱛᱚᱠᱷᱚᱱ ᱟᱨ ᱛᱚᱠᱷᱚᱱ ᱡᱚᱛᱚ ᱦᱚᱲ ᱞᱟᱸᱫᱟ ᱠᱚ ᱫᱷᱩᱨᱟᱹᱣᱱᱟ ᱱᱤᱭᱟᱹᱜᱮ ᱱᱚᱣᱟ ᱜᱚᱞᱯᱷᱚ ᱨᱮᱭᱟᱜ ᱱᱤᱭᱟᱹ ᱫᱚ ᱛᱟᱸᱦᱮ ᱠᱟᱱᱟ